ᱦᱟᱥᱟ ᱛᱮ ᱟᱹᱰᱤᱜᱟᱱ ᱵᱷᱤᱱᱟᱹᱼᱵᱷᱤᱱᱟᱹ ᱡᱤᱱᱤᱥ ᱵᱮᱱᱟᱜᱼᱟ ᱮᱭᱥᱮ ᱱᱟᱫᱽᱣᱟ ᱴᱩᱠᱩᱡ ᱪᱮᱞᱟᱝ ᱟᱨ ᱚᱱᱠᱟ ᱜᱮ ᱢᱟᱫ ᱫᱟᱨᱮ ᱛᱮᱦᱚᱸ ᱟᱹᱰᱤᱜᱟᱱ ᱡᱤᱱᱤᱥ ᱵᱮᱱᱟᱜᱼᱟ ᱠᱷᱟᱹᱧᱪᱤ ᱴᱩᱯᱟᱹᱞᱟᱹ ᱦᱟᱴᱟᱜ ᱪᱟᱞᱟ ᱠᱚ ᱵᱮᱱᱟᱜᱼᱟ ᱟᱨ ᱚᱱᱠᱟ ᱜᱮ ᱟᱹᱰᱤᱜᱟᱱ ᱵᱷᱤᱱᱟᱹᱼᱵᱷᱤᱱᱟᱹ ᱫᱟᱨᱮ ᱛᱮ ᱠᱩᱨᱥᱤ ᱴᱮᱵᱚᱞ ᱜᱟᱱᱰᱳ ᱯᱟᱨᱠᱚᱢ ᱫᱤᱣᱟᱱ ᱟᱨ ᱪᱳᱣᱠᱤ ᱠᱚᱠᱚ ᱵᱮᱱᱟᱣᱟ